ᱤᱧ ᱫᱚ ᱥᱚᱨᱠᱟᱨ ᱴᱷᱮᱱ ᱱᱤᱭᱟᱹᱜᱤᱧ ᱟᱥᱚᱜᱼᱟ ᱡᱮ ᱚᱲᱟᱜ ᱥᱩᱨ ᱨᱮ ᱡᱮᱱᱚ ᱦᱚᱥᱯᱤᱴᱟᱞ ᱛᱟᱦᱮᱸᱱᱢᱟ ᱚᱲᱟᱜ ᱥᱩᱨ ᱨᱮ ᱦᱚᱥᱯᱤᱴᱟᱞ ᱛᱟᱦᱮᱸᱞᱮᱱ ᱠᱷᱟᱱ

ᱢᱟᱹᱱᱢᱤ ᱠᱚ ᱵᱟᱠᱚ ᱠᱚᱥᱴᱚᱜᱼᱟ ᱡᱟᱸᱦᱟᱭ ᱨᱮᱸᱜᱮᱡᱽ ᱦᱚᱲ ᱠᱚ ᱢᱮᱱᱟᱜ ᱠᱚᱣᱟ ᱩᱱᱠᱩ ᱫᱚ ᱵᱤᱱᱟ ᱯᱚᱭᱥᱟ ᱛᱮᱜᱮ ᱪᱤᱠᱤᱛᱥᱟ ᱠᱚ ᱧᱟᱢᱟ ᱟᱨ ᱨᱟᱥᱛᱟᱜᱷᱟᱴ ᱡᱮᱱᱚ ᱵᱷᱟᱜᱤ ᱛᱟᱦᱮᱸᱱᱢᱟ ᱡᱮᱱᱚ ᱜᱟᱲᱤ ᱠᱚᱨᱮᱱᱟᱜ ᱵᱮᱵᱚᱥᱛᱟ ᱛᱟᱦᱮᱸᱱᱢᱟ ᱜᱟᱹᱲᱤ ᱠᱚᱨᱮᱱᱟᱜ ᱵᱮᱵᱚᱥᱛᱟ ᱛᱟᱦᱮᱸᱞᱮᱱᱠᱷᱟᱱ ᱦᱚᱲ ᱟᱹᱰᱤ ᱥᱚᱦᱚᱡ ᱛᱮᱜᱮ ᱦᱚᱥᱯᱤᱴᱟᱞ ᱠᱚ ᱪᱟᱞᱟᱣ ᱫᱟᱲᱮᱭᱟᱜᱼᱟ ᱟᱨ ᱦᱩᱭᱩᱜ ᱠᱟᱱᱟ ᱚᱞᱚᱜ ᱯᱟᱲᱦᱟᱣ ᱫᱤᱠ ᱫᱤᱭᱮ ᱤᱧ ᱫᱚ ᱱᱚᱣᱟᱤᱧ ᱞᱟᱹᱭᱟ ᱡᱮ ᱫᱮᱠᱳ ᱠᱚ ᱡᱮᱢᱚᱱ ᱟᱠᱚᱣᱟᱜ ᱵᱟᱝᱞᱟ ᱯᱟᱹᱨᱥᱤ ᱛᱮ ᱚᱞᱚᱜ ᱯᱟᱲᱦᱟᱣ ᱠᱟᱛᱮ ᱟᱹᱰᱤ ᱥᱟᱺᱜᱤᱧ ᱠᱚ ᱪᱟᱞᱟᱣ ᱫᱟᱲᱮᱭᱟᱜ ᱠᱟᱱᱟ ᱚᱱᱠᱟᱜᱮ ᱥᱟᱱᱛᱟᱲᱤ ᱯᱟᱹᱨᱥᱤᱛᱮ ᱯᱟᱲᱦᱟᱣ ᱠᱟᱛᱮ ᱟᱵᱚ ᱥᱟᱱᱛᱟᱲ ᱜᱤᱫᱽᱨᱟᱹ ᱠᱚᱦᱚᱸ ᱡᱮᱱᱚᱠᱚ ᱥᱮᱪᱮᱫ ᱫᱟᱲᱮᱭᱟᱜ ᱢᱟ ᱵᱮᱥ ᱪᱮᱨᱦᱟᱛᱮ ᱟᱨ ᱡᱮᱱᱚ ᱠᱚ ᱢᱟᱨᱟᱝ ᱫᱟᱲᱮᱭᱟᱜ ᱢᱟ ᱯᱟᱹᱨᱥᱤ ᱠᱚᱠᱚ ᱡᱤᱛᱠᱟᱹᱨ ᱫᱟᱲᱮᱭᱟᱜ ᱢᱟ ᱵᱷᱟᱜᱮ ᱵᱟᱹᱲᱤᱡ ᱠᱚ ᱵᱩᱡ ᱫᱟᱲᱮᱭᱟᱜ ᱢᱟ ᱱᱚᱣᱟᱜᱮ ᱦᱩᱭᱩᱜ ᱠᱟᱱᱟ ᱥᱚᱨᱠᱟᱨ ᱴᱷᱮᱱ ᱟᱥ ᱫᱚ